ᱦᱮᱸ ᱯᱚᱡᱮᱴᱤᱵᱷᱽ ᱫᱚ ᱱᱚᱣᱟ ᱜᱮᱠᱚ ᱞᱟᱹᱭᱟ ᱜᱚᱨᱚᱢ ᱫᱤᱱ ᱯᱷᱮᱱ ᱯᱟᱝᱠᱷᱟ ᱟᱨ ᱠᱤ ᱠᱟᱨᱮᱱ ᱯᱟᱝᱠᱷᱟ ᱥᱟᱢᱟᱝ ᱨᱮ ᱛᱟᱦᱮᱸ ᱞᱮᱱᱠᱷᱟᱱ ᱚᱱᱟ ᱦᱚᱭ ᱠᱚ ᱧᱟᱢ ᱞᱮᱱᱠᱷᱟᱱ ᱵᱷᱟᱜᱮ ᱵᱩᱡᱷᱟᱹᱜᱼᱟ ᱟᱨ ᱠᱟᱢᱤ ᱞᱟᱸᱜᱟ ᱩᱫᱽᱜᱟᱹᱨ ᱛᱮ ᱥᱤᱛᱩᱝ ᱫᱤᱱ ᱡᱚᱠᱷᱚᱱ ᱡᱷᱚᱨᱚᱡᱷᱚᱯᱚ ᱠᱟᱛᱮᱫ ᱮᱢ ᱦᱤᱡᱩᱜᱼᱟ ᱚᱲᱟᱜ ᱥᱮᱫ ᱛᱚᱠᱷᱚᱱ ᱡᱚᱛᱚ ᱦᱚᱲ ᱜᱮ ᱨᱮᱭᱟᱲ ᱞᱟᱹᱜᱤᱫ ᱦᱚᱭ ᱠᱚ ᱯᱟᱸᱡᱟᱭᱟ ᱡᱟᱛᱮ ᱦᱚᱲᱢᱚ ᱴᱷᱟᱸᱰᱟ ᱛᱟᱦᱮᱸᱱ ᱢᱟ ᱚᱱᱟ ᱞᱟᱹᱜᱤᱫ ᱜᱮ ᱯᱟᱝᱠᱷᱟ ᱦᱚᱭ ᱫᱚ ᱟᱰᱤ ᱡᱳᱨᱤᱧ ᱠᱩᱥᱤᱭᱟᱜᱼᱟ ᱟᱨ ᱥᱟᱱᱟᱢ ᱠᱚᱜᱮ ᱠᱚ ᱠᱩᱥᱤᱭᱟᱜᱼᱟ ᱚᱱᱟᱛᱮ ᱤᱧ ᱦᱚᱸ ᱯᱟᱝᱠᱷᱟ ᱜᱮᱧ ᱠᱩᱥᱤᱭᱟᱜᱼᱟ